ᱦᱮᱞᱳ ᱵᱟᱫᱟᱢ ᱯᱟᱦᱟᱲ ᱤᱞᱮᱠᱴᱨᱤᱠ ᱚᱯᱷᱤᱥ ᱨᱮᱱ ᱠᱟᱹᱢᱤᱭᱟᱠᱚ ᱛᱚᱧ ᱵᱟᱟᱰᱭ ᱦᱚᱪᱚᱭᱮᱫ ᱯᱮᱭᱟ ᱡᱮ ᱟᱞᱮ ᱱᱚᱣᱟ ᱮᱨᱤᱭᱟ ᱨᱮ ᱜᱷᱟᱱᱮ ᱜᱷᱟᱱᱮ ᱤᱞᱮᱠᱴᱨᱤᱠ ᱠᱟᱨᱮᱱᱴ ᱠᱟᱴᱟᱜ ᱠᱟᱱᱟ ᱡᱟᱦᱟᱸ ᱯᱷᱚᱲᱚᱨᱮ ᱟᱞᱮ ᱟᱹᱰᱤᱜᱟᱱ ᱚᱥᱩᱵᱤᱫᱷᱟᱞᱮ ᱥᱟᱢᱟᱝᱮᱜᱼᱟ ᱡᱟᱦᱟᱸ ᱞᱮᱠᱟᱜᱮ ᱟᱹᱭᱩᱵ ᱵᱮᱲᱟ ᱜᱷᱟᱱᱮ ᱜᱷᱟᱱᱮ ᱠᱟᱴᱟᱜ ᱠᱟᱱ ᱤᱫᱤᱛᱮ ᱤᱞᱮᱠᱴᱨᱤᱠ ᱚᱥᱩᱵᱤᱫᱷᱟ ᱤᱫᱤᱛᱮ ᱜᱤᱫᱽᱨᱟᱹ ᱠᱚᱣᱟᱜ ᱚᱞ ᱯᱟᱲᱦᱟᱣ ᱰᱤᱥᱴᱟᱨᱵ ᱚᱜ ᱠᱟᱱᱟ ᱟᱠᱚ ᱚᱞ ᱯᱟᱲᱦᱟᱣ ᱨᱮ ᱵᱟᱹᱛᱤ ᱢᱟᱨᱥᱟᱞ ᱵᱟᱝᱛᱮ ᱜᱷᱟᱱᱮ ᱠᱚ ᱰᱤᱥᱴᱟᱨᱵ ᱚᱜ ᱠᱟᱱᱟ

ᱵᱤᱡᱽᱞᱤ ᱨᱮᱱᱟᱜ ᱜᱷᱟᱱᱮ ᱜᱷᱟᱱᱮ ᱠᱟᱴᱟᱜ ᱠᱟᱱ ᱤᱫᱤᱛᱮ ᱫᱤᱱ ᱵᱮᱲᱟ ᱦᱚᱸ ᱯᱟᱝᱠᱷᱟ ᱠᱚᱦᱚᱸ ᱵᱟᱭ ᱟᱹᱪᱩᱨᱚᱜ ᱠᱟᱱᱟ ᱡᱟᱦᱟᱸ ᱱᱤᱛᱳᱜᱟᱜ ᱫᱩᱱᱤᱭᱟᱹᱨᱮ ᱯᱟᱝᱠᱷᱟ ᱦᱚᱸ ᱟᱹᱰᱤ ᱫᱚᱨᱠᱟᱨ ᱡᱤᱱᱤᱥ ᱱᱚᱣᱟ ᱞᱚᱞᱚ ᱦᱚᱭ ᱦᱤᱸᱥᱤᱫ ᱥᱟᱢᱟᱝ ᱨᱮ ᱯᱟᱝᱠᱷᱟ ᱟᱹᱪᱩᱨᱚᱜ ᱠᱷᱟᱱ ᱛᱤᱱᱟᱹᱜ ᱱᱟᱯᱟᱭ ᱨᱮᱭᱟᱲ ᱜᱮ ᱟᱹᱭᱠᱟᱹᱣ ᱜᱚᱫᱚᱜᱼᱟ ᱱᱚᱜᱼᱚ ᱱᱚᱝᱠᱟ ᱞᱮᱠᱟᱱ ᱟᱱᱟᱴ ᱠᱚ ᱢᱳᱵᱟᱭᱤᱞ ᱪᱟᱨᱡᱽ ᱵᱟᱠᱷᱨᱟ ᱢᱳᱵᱟᱭᱤᱞ ᱱᱤᱛᱳᱜ ᱱᱩᱱᱟᱹᱜ ᱫᱚᱨᱠᱟᱨ ᱡᱤᱱᱤᱥ ᱦᱩᱭᱮᱱᱟ ᱢᱳᱵᱟᱭᱤᱞ ᱨᱮ ᱪᱟᱨᱡᱽ ᱪᱟᱵᱟ ᱞᱮᱱᱠᱷᱟᱱ ᱵᱤᱡᱽᱞᱤ ᱨᱮᱱᱟᱜ ᱞᱟᱹᱠᱛᱤ ᱠᱟᱱᱟ ᱜᱷᱟᱱᱮ ᱜᱷᱟᱱᱮ ᱵᱤᱡᱽᱞᱤ ᱠᱟᱴᱟᱜ ᱠᱟᱱ ᱤᱫᱤ ᱠᱟᱛᱮᱫ ᱟᱞᱮ ᱚᱱᱟ ᱠᱚᱛᱮᱦᱚᱸ ᱟᱹᱰᱤ ᱜᱟᱱᱞᱮ ᱚᱥᱩᱵᱤᱫᱷᱟᱜ ᱠᱟᱱᱟ ᱚᱱᱟᱛᱮ ᱟᱯᱮᱞᱮ ᱵᱟᱲᱟᱭ ᱦᱚᱪᱚᱭᱮᱫ ᱯᱮᱭᱟ ᱡᱮᱢᱚᱱ ᱱᱚᱣᱟ ᱵᱤᱡᱽᱞᱤ ᱠᱟᱴ ᱵᱟᱝ ᱠᱚᱨᱟᱣ ᱠᱟᱛᱮᱫ ᱵᱮᱥ ᱫᱷᱟᱨᱟᱯᱮ ᱠᱚᱨᱟᱣ ᱟᱞᱮᱠᱷᱟᱱ ᱟᱞᱮ ᱚᱱᱟ ᱠᱷᱚᱱ ᱚᱥᱩᱵᱤᱫᱷᱟ ᱵᱟᱞᱮ ᱵᱷᱳᱜᱟ